ᱯᱚᱱᱰᱤᱛ ᱨᱟᱹᱜᱩᱱᱟᱛᱷ ᱢᱩᱨᱢᱩᱣᱟᱜ ᱱᱟᱜᱟᱢ ᱦᱚᱸ ᱢᱮᱱᱟᱜᱼᱟ ᱩᱱᱤᱭᱟᱜ ᱧᱩᱛᱩᱢ ᱛᱮ ᱟᱥᱲᱟ ᱠᱚᱦᱚᱸ ᱢᱮᱱᱟᱜ ᱜᱮᱭᱟ ᱟᱨ ᱩᱱᱤᱭᱟᱜ ᱯᱚᱛᱚᱵ ᱨᱮ ᱥᱮᱨᱮᱧ ᱠᱚ ᱡᱟᱦᱟᱸ ᱞᱮᱠᱟᱢ ᱥᱮᱨᱮᱧ ᱫᱚ ᱟᱵᱚ ᱟᱵᱚᱣᱟᱜ ᱠᱟᱛᱷᱟ ᱠᱟᱹᱦᱱᱤ ᱠᱚ ᱞᱟᱹᱭ ᱥᱚᱫᱚᱨᱟ ᱟᱨ ᱠᱟᱹᱦᱱᱤ ᱦᱚᱸ ᱟᱵᱚ ᱥᱟᱶᱛᱟ ᱨᱮᱭᱟᱜ ᱞᱟᱹᱭ ᱥᱚᱫᱚᱨᱚᱜᱼᱟ ᱠᱟᱹᱦᱱᱤ ᱥᱮᱨᱮᱧ ᱞᱮᱠᱟᱛᱮ ᱞᱟᱠᱪᱟᱨ ᱞᱮᱠᱟᱛᱮᱦᱚᱸ ᱞᱟᱹᱭ ᱥᱚᱫᱚᱨ ᱜᱟᱱᱚᱜ ᱜᱮᱭᱟ ᱟᱨ ᱠᱟᱹᱦᱱᱤ ᱠᱚ ᱱᱟᱴᱚᱠ ᱠᱚ ᱡᱟᱹᱫᱩ ᱠᱚ ᱚᱱᱟ ᱠᱚᱫᱚ ᱟᱵᱚ ᱥᱟᱶᱛᱟᱨᱮ ᱡᱟᱦᱟᱸ ᱠᱚ ᱦᱩᱭᱩᱜᱼᱟ ᱚᱱᱟ ᱠᱚᱜᱮ ᱠᱚ ᱞᱟᱹᱭ ᱥᱚᱫᱚᱨᱟ